ᱱᱚᱣᱟ ᱵᱷᱟᱨᱚᱛ ᱨᱮᱥᱮ ᱨᱟᱡᱽᱡᱚ ᱨᱮ ᱡᱷᱟᱲᱠᱷᱚᱸᱰ ᱚᱭᱮᱥᱴ ᱵᱮᱝᱜᱚᱞ ᱡᱟᱦᱟᱸ ᱜᱮ ᱠᱷᱮᱞᱳᱰ ᱥᱮᱫᱛᱮ ᱡᱟᱦᱟᱸ ᱜᱮ ᱥᱩᱠ ᱥᱩᱵᱤᱫᱟ ᱢᱮᱱᱟᱜ ᱛᱟᱵᱚᱱᱟ ᱚᱱᱟ ᱫᱚ ᱟᱹᱰᱤ ᱡᱩᱫ ᱜᱮ ᱢᱮᱱᱟᱜᱼᱟ ᱢᱮᱱᱠᱷᱟᱱ ᱟᱵᱚ ᱠᱷᱮᱞᱟᱲᱤ ᱠᱚ ᱵᱟᱠᱚ ᱨᱟᱠᱟᱵ ᱵᱟᱠᱚ ᱨᱟᱠᱟᱵ ᱦᱚᱪᱚᱣᱟ ᱵᱚᱱ ᱪᱮᱛᱟᱱ ᱡᱩᱫᱤᱢ ᱨᱟᱠᱟᱵ ᱫᱟᱲᱮᱭᱟᱜᱼᱟ ᱮᱱᱠᱷᱟᱱ ᱟᱵᱚ ᱞᱳᱠᱟᱞ ᱠᱷᱚᱱ ᱟᱹᱰᱤ ᱵᱮᱥ ᱵᱮᱥ ᱯᱞᱮᱭᱟᱨ ᱢᱮᱱᱟᱜ ᱠᱚᱣᱟ ᱡᱚᱛᱚᱣᱟᱜ ᱡᱚᱛᱚ ᱞᱮᱠᱟᱱ ᱠᱷᱮᱞᱳᱰ ᱨᱮᱱ ᱯᱞᱮᱭᱟᱨ ᱢᱮᱱᱟᱜ ᱠᱚᱣᱟ ᱟᱹᱰᱤ ᱠᱷᱟᱥ ᱠᱷᱟᱥ ᱠᱷᱮᱞᱳᱰᱤᱭᱟᱹ ᱠᱚ ᱢᱮᱱᱟᱜ ᱠᱚᱣᱟ ᱡᱮ ᱩᱱᱠᱩ ᱟᱵᱚ ᱠᱷᱮᱞ ᱩᱫᱩᱜ ᱥᱚᱫᱚᱨ ᱠᱟᱛᱮ ᱟᱹᱰᱤ ᱪᱮᱛᱟᱱ ᱠᱚ ᱨᱟᱠᱟᱵ ᱫᱟᱲᱮᱭᱟᱜᱼᱟ ᱟᱨ ᱟᱹᱰᱤ ᱠᱤᱪᱷᱩ ᱜᱮ ᱥᱩᱵᱤᱫᱟ ᱢᱮᱱᱟᱜᱼᱟ ᱡᱮᱢᱚᱱ ᱠᱷᱮᱞ ᱠᱚᱴᱟ ᱠᱷᱚᱱᱟᱜ ᱥᱯᱳᱨᱴᱥ ᱠᱳᱴᱟ ᱡᱟᱦᱟᱸ ᱠᱚ ᱢᱮᱛᱟᱜᱼᱟ ᱥᱯᱳᱨᱴᱥ ᱠᱳᱴᱟ ᱠᱷᱚᱚᱱᱟᱜ ᱫᱚ ᱩᱱᱠᱩ ᱡᱚᱵ ᱦᱚᱸ ᱠᱚ ᱧᱟᱢ ᱫᱟᱲᱮᱭᱟᱜᱼᱟ ᱡᱩᱫᱤ ᱵᱮᱥᱴ ᱯᱞᱮᱭᱟᱨ ᱠᱟᱱᱟᱭ ᱡᱮᱞᱟ ᱮᱥᱛᱚᱨᱤᱭᱚ ᱥᱮ ᱨᱟᱡᱽᱡᱚ ᱮᱥᱛᱚᱨᱤᱭᱚ ᱠᱷᱮᱞ ᱟᱠᱟᱜ ᱟᱭ ᱮᱱᱠᱷᱟᱱ ᱚᱱᱟ ᱨᱮᱱᱟᱜ ᱢᱤᱫᱴᱟᱝ ᱥᱟᱨᱴᱤᱯᱷᱤᱠᱮᱴᱮ ᱧᱟᱢᱟ ᱥᱟᱨᱴᱤᱯᱷᱤᱠᱮᱴ ᱧᱟᱢ ᱠᱟᱛᱮ ᱮᱱᱠᱷᱟᱱ ᱩᱱᱤ ᱚᱱᱟ ᱥᱟᱨᱴᱤᱯᱷᱤᱠᱮᱴ ᱨᱮᱱᱟᱜ ᱵᱚᱦᱩᱛ ᱡᱳᱨ ᱠᱟᱹᱢᱤᱭᱟᱱ ᱡᱤᱱᱤᱥ ᱛᱟᱭ ᱵᱮᱱᱟᱜᱼᱟ ᱡᱟᱦᱟᱸ ᱫᱚ ᱟᱡᱟᱜ ᱡᱚᱵ ᱡᱚᱠᱷᱚᱱ ᱞᱟᱜᱟ ᱟ ᱚᱱᱟᱨᱮ ᱟᱹᱰᱤ ᱡᱳᱨ ᱠᱟᱹᱢᱤ ᱮᱢᱟᱭ ᱥᱯᱳᱨᱴᱥ ᱠᱳᱴᱟ ᱠᱷᱚᱱᱟᱜ ᱟᱡᱟᱜ ᱥᱤᱞᱮᱠᱥᱚᱱ ᱫᱚ ᱦᱩᱭ ᱫᱟᱲᱮᱭᱟᱜᱼᱟ ᱢᱮᱱᱠᱷᱟᱱ ᱱᱚᱣᱟ ᱟᱹᱰᱤ ᱵᱮᱥ ᱡᱤᱱᱤᱥ ᱠᱟᱱᱟ ᱚᱱᱟ ᱡᱚᱠᱷᱚᱡ ᱟᱵᱚ ᱥᱟᱢᱟᱝ ᱨᱮ ᱥᱯᱳᱨᱴᱥ ᱦᱚᱸ ᱫᱚᱨᱠᱟᱨᱟᱵᱚᱱ ᱠᱟᱱ ᱜᱮᱭᱟ ᱠᱷᱮᱞ ᱠᱷᱩᱫ ᱨᱮ ᱫᱮᱭᱟᱱ ᱦᱚᱸ ᱮᱢᱟᱜ ᱫᱚᱨᱠᱟᱨᱟᱵᱚᱱ ᱠᱟᱱ ᱜᱮᱭᱟ